ᱫᱟᱨᱮ ᱯᱟᱞᱦᱟ ᱫᱚ ᱤᱧ ᱡᱚᱠᱷᱚᱱ ᱡᱟᱦᱟᱛᱤᱧ ᱪᱟᱞᱟᱜᱼᱟ ᱚᱱᱟ ᱠᱚᱫᱚ ᱟᱹᱰᱤ ᱢᱚᱡᱽᱛᱮᱧ ᱫᱚᱦᱚ ᱦᱚᱴᱚ ᱠᱟᱜᱼᱟ ᱡᱮᱞᱮᱠᱟ ᱛᱤᱨᱯᱚᱞ ᱠᱚᱛᱮᱧ ᱫᱟᱯᱟᱞ ᱦᱚᱴᱚᱠᱟᱜᱼᱟ ᱟᱨᱦᱚᱸ ᱞᱟᱛᱟᱨ ᱨᱮ ᱠᱟᱴ ᱪᱚᱴᱨᱮ ᱠᱟᱴ ᱠᱟᱴ ᱪᱚᱴᱨᱮᱧ ᱫᱚᱦᱚ ᱦᱚᱴᱚᱠᱟᱜᱼᱟ ᱡᱟᱛᱮ ᱵᱟᱝᱠᱚ ᱧᱤᱫᱤᱨᱢᱟ ᱪᱮᱫᱟ ᱥᱮ ᱧᱤᱫᱤᱨ ᱞᱮᱠᱷᱟᱱ ᱟᱭᱢᱟ ᱠᱷᱟᱨᱟᱯᱚᱜᱼᱟ ᱟᱭᱢᱟ ᱵᱟᱹᱲᱤᱡᱚᱜᱼᱟ ᱤᱧ ᱡᱚᱠᱷᱚᱱ ᱡᱟᱦᱟᱛᱤᱧ ᱪᱟᱞᱟᱜ ᱤᱧ ᱚᱲᱟᱜ ᱨᱮᱱ ᱦᱚᱲ ᱥᱮ ᱚᱲᱟᱜ ᱯᱟᱥᱮᱨᱮᱧ ᱦᱚᱲᱤᱧ ᱞᱟᱹᱭ ᱦᱚᱴᱚᱣᱟᱠᱚᱣᱟ ᱡᱮ ᱧᱮᱞ ᱧᱮᱞ ᱠᱚᱢᱟ ᱡᱮᱱᱚ ᱥᱮ ᱥᱤᱥᱤᱨ ᱫᱟᱜ ᱛᱮ ᱟᱞᱚ ᱞᱚᱦᱚᱫᱚᱜ ᱢᱟ ᱦᱚᱭᱫᱟᱜ ᱦᱮᱡ ᱞᱮᱱᱠᱷᱟᱱ ᱟᱨᱦᱚᱸ ᱚᱱᱟ ᱚᱠᱚᱭ ᱜᱮ ᱡᱮᱱᱚ ᱵᱟᱠᱚ ᱠᱩᱢᱲᱩᱭ ᱢᱟ ᱵᱟᱷᱜᱮ ᱴᱷᱤᱠ ᱛᱮ ᱛᱟᱦᱮᱱ ᱢᱟ ᱛᱤᱨᱯᱚᱞ ᱛᱮᱫᱚᱧ ᱯᱚᱴᱚᱢ ᱦᱚᱴᱚ ᱠᱟᱜᱼᱤᱧ ᱥᱮ ᱫᱤᱱᱟᱹᱢ ᱦᱤᱞᱳᱜ ᱜᱮ ᱧᱤᱫᱟᱹ ᱫᱚ ᱥᱤᱥᱤᱨ ᱫᱟᱜ ᱧᱩᱨᱩᱜᱼᱟ ᱚᱱᱟ ᱫᱟᱜ ᱠᱷᱟᱹᱛᱤᱨ ᱛᱮ ᱡᱩᱫᱤ ᱞᱚᱦᱚᱫᱚᱜᱼᱟ ᱛᱚᱵᱮ ᱥᱮᱭᱟᱼᱟ ᱚᱱᱟ ᱦᱟᱞᱠᱟ ᱦᱟᱞᱠᱟ ᱛᱮ